ᱦᱮᱸ ᱜᱚᱨᱚᱵᱤᱧ ᱟᱹᱭᱠᱟᱹᱣ ᱫᱟ ᱪᱮᱫᱟᱜ ᱥᱮ ᱥᱟᱱᱛᱟᱲ ᱦᱚᱯᱚᱱ ᱠᱟᱹᱱᱟᱹᱧ ᱜᱚᱨᱚᱵᱽ ᱫᱚ ᱱᱚᱣᱟ ᱠᱷᱟᱹᱛᱤᱨ ᱤᱧ ᱟᱹᱭᱠᱟᱹᱣ ᱫᱟ ᱥᱟᱱᱛᱟᱲᱤ ᱟᱲᱟᱝ ᱡᱟᱦᱟᱸ ᱥᱟᱱᱛᱟᱲᱤ ᱪᱤᱠᱤ ᱡᱟᱦᱟᱸ ᱟᱵᱚ ᱮᱴᱟᱜ ᱮᱴᱟᱜ ᱡᱟ ᱛᱤ ᱫᱚ ᱢᱤᱫᱴᱟᱝ ᱢᱤᱫᱴᱟᱝ ᱫᱚ ᱵᱟᱠᱚ ᱩᱪᱪᱟᱨᱚᱱ ᱫᱟᱲᱮᱜᱼᱟ ᱥᱮ ᱵᱟᱠᱚ ᱞᱟᱹᱭ ᱫᱟᱲᱮᱜᱼᱟ ᱚᱱᱟ ᱠᱷᱟᱹᱛᱤᱨ ᱛᱮ ᱜᱚᱨᱚᱵᱽ ᱤᱧ ᱟᱹᱭᱠᱟᱹᱣ ᱫᱟ